ᱟᱞᱮ ᱴᱚᱴᱷᱟ ᱨᱮᱫᱚ ᱥᱚᱨᱠᱟᱨᱤ ᱤᱥᱠᱩᱞ ᱠᱚᱦᱚᱸ ᱢᱮᱱᱟᱜᱼᱟ ᱵᱮᱥᱚᱨᱠᱟᱨᱤ ᱤᱥᱠᱩᱞ ᱠᱚᱦᱚᱸ ᱢᱮᱱᱟᱜᱼᱟ ᱟᱫᱚ ᱯᱟᱹᱴᱷᱩᱣᱟᱹ ᱠᱚ ᱚᱞᱚᱜ ᱯᱟᱲᱦᱟᱜ ᱠᱚᱦᱚᱸ ᱢᱚᱡᱽ ᱜᱮ ᱦᱩᱭᱩᱜ ᱠᱟᱱᱟ ᱢᱚᱡᱽ ᱜᱮᱠᱚ ᱪᱮᱫ ᱟᱠᱚ ᱠᱟᱱᱟ ᱟᱨ ᱥᱮ ᱵᱟᱝ ᱩᱱᱠᱩ ᱢᱟᱥᱴᱟᱨ ᱦᱚᱸ ᱴᱷᱤᱠ ᱢᱚᱛᱚ ᱜᱮᱠᱚ ᱦᱤᱡᱩᱜ ᱠᱟᱱᱟ ᱢᱚᱡᱽ ᱜᱮᱠᱚ ᱚᱞᱚᱜ ᱯᱟᱲᱦᱟᱜ ᱦᱚᱪᱚᱭᱮᱫ ᱠᱚᱣᱟ ᱟᱨ ᱥᱚᱸᱜᱮᱛᱮ ᱟᱞᱮ ᱦᱚᱸ ᱞᱮ ᱧᱮᱞᱮᱫ ᱠᱚᱣᱟ ᱛᱚᱫᱟᱨᱚᱠᱤ ᱵᱟᱲᱟᱭ ᱛᱮ ᱢᱮᱱᱟᱜ ᱞᱮᱭᱟ